ᱦᱮᱸ ᱤᱧᱫᱚ ᱯᱨᱚᱫᱷᱟᱱ ᱢᱚᱱᱛᱨᱤ ᱟᱵᱟᱥ ᱡᱳᱡᱚᱱᱟ ᱫᱚ ᱵᱟᱹᱧ ᱦᱟᱛᱟᱣ ᱟᱠᱟᱫ ᱨᱮᱦᱚᱸ ᱛᱳ ᱧᱮᱞ ᱟᱠᱟᱱᱟ ᱚᱱᱟ ᱡᱮ ᱠᱟᱹᱴᱤᱡ ᱵᱟᱲᱟᱭ ᱫᱚ ᱢᱮᱱᱟᱜᱼᱟ ᱡᱮ ᱡᱮ ᱩᱱᱟᱹᱜ ᱮᱠᱥᱳ ᱠᱩᱲᱤ ᱢᱟᱱᱮ ᱢᱤᱫ ᱞᱟᱠᱷ ᱠᱩᱲᱤ ᱦᱟᱡᱟᱨ ᱴᱟᱠᱟ ᱦᱮᱸ ᱮᱢᱚᱜ ᱟᱠᱚ ᱟᱨᱠᱤ ᱟᱫᱚ ᱚᱱᱟ ᱫᱚ ᱦᱟᱸᱜ ᱢᱟᱱᱮ ᱩᱱᱤ ᱡᱟᱦᱟᱸᱭ ᱧᱟᱢ ᱫᱚ ᱦᱮᱸ ᱡᱟᱦᱟᱸᱭ ᱚᱲᱟᱜ ᱮ ᱧᱟᱢ ᱫᱚ ᱩᱱᱤᱭᱟᱜ ᱮᱠᱟᱣᱩᱱᱴ ᱨᱮᱜᱮ ᱚᱱᱟ ᱫᱚ ᱦᱟᱸᱜ ᱵᱚᱞᱚᱱᱟ ᱛᱳ ᱚᱱᱟ ᱯᱚᱭᱥᱟ ᱫᱚ ᱦᱟᱸᱜ ᱢᱤᱫ ᱫᱷᱟᱣ ᱨᱮᱫᱚ ᱦᱟᱸᱜ ᱵᱟᱠᱚ ᱮᱢᱚᱜᱼᱟ ᱛᱳ ᱯᱮ ᱠᱤᱥᱛᱤ ᱛᱮᱠᱚ ᱮᱢᱚᱜᱼᱟ ᱦᱳᱭᱛᱳ ᱯᱳᱭᱞᱳᱭ ᱯᱳᱭᱞᱳ ᱠᱤᱥᱛᱤ ᱫᱚ ᱮᱢᱟᱫᱮᱭᱟ ᱚᱱᱠᱟ ᱢᱟᱱᱮ ᱮᱸᱜ ᱯᱚᱸᱭᱛᱟᱞᱞᱤᱥ ᱦᱟᱡᱟᱨ ᱴᱟᱠᱟᱭ ᱮᱢᱟᱫᱮᱭᱟ ᱟᱨᱠᱤ ᱦᱮᱸ ᱛᱳ ᱚᱱᱟᱛᱮ ᱡᱟᱜᱮ ᱚᱱᱟ ᱤᱴᱟᱹ ᱵᱟᱹᱞᱤ ᱥᱤᱢᱮᱱᱴ ᱟᱨ ᱨᱚᱰ ᱠᱚᱭ ᱟᱹᱜᱩᱭᱟ ᱦᱮᱸ ᱟᱨ ᱢᱤᱥᱛᱨᱤ ᱠᱷᱚᱨᱪᱟ ᱠᱚ ᱛᱟᱦᱮᱱ ᱛᱟᱭ ᱜᱮᱭᱟ ᱦᱟᱸᱜ ᱛᱚ ᱡᱟᱭᱦᱳ ᱚᱱᱟᱛᱮ ᱡᱟᱦᱟᱸ ᱛᱤᱱᱟᱹᱜ ᱜᱮ ᱨᱟᱨᱟᱵ ᱮᱱᱟ ᱛᱟᱨᱯᱚᱨᱮ ᱦᱟᱸᱜ ᱟᱨᱚ ᱯᱚᱧᱪᱟᱭᱮᱛ ᱠᱷᱚᱱ ᱦᱟᱸᱜ ᱦᱤᱡᱩᱜ ᱟᱠᱚ ᱯᱚᱧᱪᱟᱭᱮᱛ ᱠᱷᱚᱱ ᱠᱚ ᱦᱤᱡᱩᱜ ᱛᱮ ᱚᱱᱟ ᱪᱷᱚᱵᱤ ᱠᱚ ᱛᱩᱞᱟᱹᱣ ᱤᱫᱤᱭᱟ ᱦᱮᱸ ᱪᱷᱚᱵᱤ ᱠᱚ ᱛᱩᱞᱟᱹᱣ ᱤᱫᱤᱭᱟ ᱪᱷᱚᱵᱤ ᱛᱩᱞᱟᱹᱣ ᱠᱟᱛᱮᱫ ᱯᱷᱮᱨ ᱟᱨᱚ ᱚᱱᱟ ᱚᱱᱟ ᱪᱷᱚᱵᱤ ᱤᱭᱟᱹ ᱠᱟᱛᱮᱫ ᱟᱨᱚ ᱦᱟᱸᱜ ᱟᱨᱚ ᱯᱚᱨᱮ ᱫᱤᱛᱭᱚ ᱠᱤᱥᱛᱤ ᱨᱮᱱᱟᱜ ᱦᱟᱸᱜ ᱠᱚ ᱧᱟᱢᱟ ᱚᱱᱠᱟ ᱠᱟᱛᱮᱫ ᱛᱳ ᱚᱱᱟ ᱚᱲᱟᱜ ᱫᱚ ᱥᱮ ᱠᱚ ᱯᱩᱨᱟᱹᱣᱟ ᱟᱨ ᱚᱱᱟ ᱯᱮ ᱠᱤᱥᱛᱤ ᱛᱮ ᱟᱨᱠᱤ ᱚᱱᱟ ᱯᱩᱨᱟᱹ ᱴᱟᱠᱟ ᱠᱚᱠᱚ ᱢᱮᱠᱟᱯᱼᱟ ᱛᱳ ᱟᱨᱚ ᱚᱱᱟ ᱢᱚᱫᱽᱫᱷᱮ ᱨᱮᱦᱟᱸᱜ ᱡᱟᱦᱟᱸ ᱡᱩᱫᱤ ᱦᱚᱭᱛᱳ ᱵᱟᱨ ᱠᱤᱥᱛᱤ ᱧᱟᱢ ᱠᱮᱫᱟᱭ ᱵᱟᱨ ᱠᱤᱥᱛᱤ ᱯᱚᱨᱮ ᱟᱫᱚ ᱵᱟᱭ ᱯᱚᱭᱥᱟ ᱟᱨᱚᱭ ᱵᱟᱭ ᱚᱱᱟ ᱠᱟᱹᱢᱤᱨᱮ ᱵᱟᱭ ᱞᱟᱜᱟᱣ ᱞᱮᱫᱟ ᱦᱮᱸ ᱟᱫᱚ ᱯᱚᱨᱮᱨ ᱠᱤᱥᱛᱤ ᱫᱚ ᱩᱱᱤ ᱫᱚ ᱦᱚᱭᱛᱳ ᱵᱟᱝ ᱦᱚᱭ ᱧᱟᱢ ᱫᱟᱲᱮᱭᱟᱜᱼᱟ ᱵᱟᱭ ᱧᱟᱢᱟ ᱟᱨᱠᱤ ᱢᱟᱱᱮ ᱯᱚᱭᱥᱟ ᱧᱟᱢ ᱠᱟᱛᱮᱫ ᱠᱤᱥᱛᱤ ᱠᱤᱥᱛᱤ ᱧᱟᱢ ᱠᱟᱛᱮᱫ ᱚᱱᱟ ᱠᱟᱹᱢᱤᱨᱮ ᱞᱟᱜᱟᱣ ᱦᱩᱭᱩᱜᱼᱟ ᱟᱨ ᱚᱱᱟ ᱠᱟᱹᱢᱤᱨᱮ ᱡᱩᱫᱤ ᱵᱟᱭ ᱞᱟᱜᱟᱣᱟ ᱯᱚᱨᱮᱨ ᱠᱤᱥᱛᱤ ᱨᱮᱱᱟᱜ ᱫᱚ ᱴᱟᱠᱟ ᱫᱚ ᱵᱟᱭ ᱧᱟᱢᱟ ᱚᱱᱮ ᱚᱱᱠᱟ ᱟᱨᱠᱤ ᱟᱨ ᱟᱨᱚ ᱧᱮᱞᱟᱠᱟᱱᱟ ᱢᱟᱱᱮ ᱟᱨᱚ ᱚᱱᱟ ᱡᱚᱵ ᱠᱟᱨᱰ ᱞᱮᱠᱟᱛᱮ ᱦᱮᱸ ᱚᱱᱟ ᱚᱲᱟᱜ ᱨᱮᱱᱟᱜ ᱚᱱᱟ ᱥᱤᱞᱯᱤᱧ ᱮᱢ ᱞᱟᱜᱟᱣᱟ ᱥᱮ ᱡᱚᱵ ᱠᱟᱨᱰ ᱞᱮᱠᱟᱛᱮ ᱡᱟᱦᱟᱸ ᱢᱤᱫ ᱥᱚ ᱫᱤᱱ ᱨᱮᱱᱟᱜ ᱚᱱᱟ ᱨᱮᱱᱟᱜ ᱦᱚᱸ ᱚᱱᱟ ᱠᱤᱪᱷᱩ ᱴᱟᱠᱟ ᱠᱚ ᱧᱟᱢᱟ ᱟᱨᱠᱤ ᱚᱱᱠᱟ ᱵᱟᱲᱟᱭ ᱢᱮᱱᱟᱜᱼᱟ ᱟᱨᱠᱤ